ᱡᱟᱦᱟᱸᱞᱮᱠᱟ ᱥᱟᱱᱛᱟᱲ ᱦᱚᱯᱚᱱᱟᱜ ᱟᱹᱨᱤᱪᱟᱹᱞᱤᱨᱮ ᱵᱟᱦᱟ ᱵᱚᱸᱜᱟ ᱚᱠᱛᱚᱨᱮ ᱢᱟᱲᱟᱝ ᱦᱚᱞᱳᱜᱫᱚ ᱡᱟᱦᱮᱨ ᱥᱟᱹᱲᱤᱢᱠᱚ ᱫᱟᱞᱚᱵᱟ ᱫᱚᱥᱟᱨ ᱦᱤᱞᱳᱜᱫᱚ ᱵᱚᱸᱜᱟ ᱵᱩᱨᱩᱠᱚ ᱩᱢᱼᱱᱟᱲᱠᱟ ᱠᱚᱣᱟ ᱤᱥᱠᱮ ᱵᱟᱫᱽ ᱟᱹᱭᱩᱵ ᱥᱤᱸᱜᱟᱹᱲ ᱡᱚᱠᱷᱚᱱ ᱵᱚᱸᱜᱟᱵᱩᱨᱩᱠᱚ ᱠᱩᱞᱤ ᱵᱩᱡᱷᱟᱹᱣ ᱠᱚᱣᱟ ᱪᱮᱫ ᱟᱯᱮᱫᱚᱞᱮ ᱵᱟᱦᱟᱞᱮ ᱵᱚᱸᱜᱟ ᱦᱟᱯᱮᱭᱟ ᱪᱮ ᱵᱟᱝ ᱡᱟᱦᱟᱱᱟᱜ ᱟ ᱛᱩᱨᱮ ᱮᱴᱠᱮᱴᱚᱬᱮ ᱢᱮᱱᱟᱜᱼᱟ ᱪᱮ ᱵᱟᱝ ᱚᱱᱟᱠᱚ ᱟᱨ ᱱᱟᱭᱼᱱᱟᱯᱟᱭ ᱜᱮᱭᱟ ᱟᱹᱛᱩᱼᱴᱚᱞᱟ ᱡᱟᱦᱟᱱᱟᱜ ᱮᱴᱠᱮᱴᱚᱬᱮ ᱵᱟᱹᱪᱩᱜ ᱟᱹᱱᱤᱡ ᱤᱱᱠᱟᱹᱠᱚ ᱠᱩᱞᱤ ᱵᱩᱡᱷᱟᱹᱣ ᱠᱚᱣᱟ ᱤᱥᱠᱮ ᱵᱟᱫᱽ ᱵᱟᱦᱟᱠᱚ ᱟᱨᱟᱣᱟᱠᱚᱣᱟ ᱤᱱᱟᱹ ᱛᱟᱭᱚᱢᱛᱮ ᱡᱟᱦᱟᱸᱥᱮᱱᱚᱜᱞᱮ ᱤᱭᱟᱹᱜ ᱵᱚᱸᱜᱟᱜᱼᱟ ᱱᱮᱦᱚᱲᱟᱜᱫᱚ ᱠᱚᱲᱟ ᱠᱩᱲᱤᱛᱮ ᱩᱢᱼᱱᱟᱲᱠᱟ ᱯᱷᱩᱨᱪᱟᱹ ᱠᱟᱛᱮᱫ ᱢᱟᱺᱡᱷᱤᱭᱟᱜ ᱢᱟᱱᱮ ᱱᱟᱭᱠᱮ ᱚᱲᱟᱜ ᱥᱮᱫᱞᱮ ᱦᱤᱡᱩᱜᱼᱟ ᱢᱟᱱᱮ ᱡᱮᱛᱮᱦᱚᱲ ᱫᱷᱩᱛᱤ ᱠᱟᱛᱮᱫ ᱟᱨ ᱜᱟᱧᱡᱤ ᱠᱟᱛᱮᱫᱜᱮᱞᱮ ᱦᱤᱡᱩᱜᱼᱟ ᱠᱚᱲᱟᱦᱚᱸ ᱠᱩᱲᱤᱦᱚᱸ ᱢᱟᱱᱮ ᱡᱟᱦᱟᱸᱞᱮᱠᱟ ᱟᱵᱚ ᱥᱟᱱᱛᱟᱞ ᱥᱚᱢᱟᱡᱽᱨᱮ ᱤᱭᱟᱹᱛᱟᱵᱚ ᱢᱮᱱᱟᱜᱼᱟ ᱠᱟᱞᱪᱟᱨ ᱛᱟᱵᱚᱱ ᱢᱮᱱᱟᱜᱼᱟ ᱚᱱᱟ ᱦᱤᱥᱟᱹᱵᱽ ᱛᱮᱜᱮᱞᱮ ᱦᱤᱡᱩᱜᱼᱟ ᱯᱷᱤᱨ ᱮᱱᱮᱡ ᱮᱱᱮᱡᱛᱮ ᱢᱟᱺᱡᱷᱤᱞᱮ ᱟᱹᱜᱩᱭᱮᱭᱟ ᱡᱟᱦᱟᱮᱨ ᱜᱟᱲ ᱫᱷᱟᱹᱨᱤᱡ ᱟᱨ ᱚᱸᱰᱮ ᱢᱟᱺᱡᱷᱤ ᱦᱟᱲᱟᱢ ᱦᱮᱡ ᱠᱟᱛᱮᱫ ᱡᱟᱦᱮᱨ ᱨᱮ ᱵᱚᱸᱜᱟ ᱵᱩᱨᱩᱭᱟᱭ ᱚᱸᱰᱮ ᱫᱟᱜ ᱡᱟ ᱛᱤ ᱠᱮᱛᱮᱫ ᱫᱟᱜᱛᱮ ᱟᱹᱨᱩᱵ ᱛᱤᱨᱯᱤ ᱠᱟᱛᱮᱫ ᱤᱱᱟᱹ ᱛᱟᱭᱱᱚᱢ ᱜᱩᱨᱤᱡᱛᱮ ᱥᱟᱯᱷᱟᱭᱟᱭ ᱯᱷᱤᱨ ᱤᱱᱟᱹ ᱛᱟᱭᱚᱢᱛᱮ ᱫᱟᱜ ᱞᱚᱴᱟᱭ ᱫᱚᱲᱚᱢᱟ ᱚᱱᱟ ᱛᱟᱭᱚᱢᱛᱮ ᱟᱫᱟᱪᱚᱞᱮ ᱮᱢᱟᱜ ᱟᱭ ᱟᱨ ᱡᱟᱦᱟᱸᱛᱤᱱᱟᱹᱜ ᱜᱮ ᱵᱟᱦᱟᱠᱚ ᱢᱮᱱᱟᱜᱼᱟ ᱡᱮ ᱡᱮᱢᱚᱱ ᱢᱮᱱᱟᱜᱼᱟ ᱡᱟᱦᱟᱸ ᱛᱤᱱᱟᱹᱜ ᱜᱮ ᱵᱟᱦᱟᱨᱮ ᱵᱚᱸᱜᱟ ᱵᱩᱨᱩᱨᱮ ᱞᱟᱜᱟᱜᱼᱟ ᱚᱱᱟᱭ ᱮᱢᱟ ᱩᱥᱠᱮ ᱵᱟᱫᱽ ᱚᱸᱰᱮ ᱞᱟᱦᱟᱛᱮ ᱢᱟᱲᱟᱝ ᱯᱩᱸᱰ ᱥᱟᱺᱰᱤᱞᱮ ᱵᱚᱸᱜᱟᱭᱮᱭᱟ ᱩᱥᱠᱮ ᱵᱟᱫᱽ ᱦᱮᱲᱟᱜ ᱠᱟᱞᱚᱴ ᱟᱨᱟᱜ ᱥᱟᱺᱰᱤ ᱚᱱᱟ ᱛᱟᱭᱚᱢᱛᱮᱫᱚ ᱡᱟᱦᱟᱸ ᱛᱤᱱᱟᱹᱜ ᱜᱮ ᱟᱛᱳᱼᱴᱚᱞᱟᱨᱮᱱ ᱥᱤᱢᱠᱚ ᱟᱹᱜᱩᱣᱟᱠᱟᱫ ᱠᱚᱣᱟ ᱩᱱᱠᱚᱠᱚᱞᱮ ᱩᱱᱠᱚᱠᱚᱭ ᱵᱚᱸᱜᱟ ᱠᱚᱣᱟ ᱵᱚᱸᱜᱟ ᱦᱩᱭ ᱛᱟᱭᱱᱚᱢᱛᱮ ᱦᱟᱺᱰᱤᱠᱚ ᱵᱚᱸᱜᱟᱭᱟ ᱦᱟᱺᱰᱤ ᱵᱚᱸᱜᱟ ᱛᱟᱭᱱᱚᱢᱛᱮ ᱦᱟᱺᱰᱤ ᱵᱚᱸᱜᱟᱠᱮᱫ ᱚᱱᱟ ᱛᱟᱭᱱᱚᱢᱛᱮ ᱡᱟᱦᱟᱸ ᱛᱤᱱᱟᱹᱜ ᱜᱮᱠᱚ ᱤᱥᱤᱱᱟᱠᱟᱫ ᱚᱱᱟ ᱥᱳᱲᱮᱠᱚ ᱡᱚᱢ ᱠᱟᱛᱮᱫ ᱢᱟᱺᱡᱷᱤ ᱦᱟᱲᱟᱢ ᱮᱱᱮᱡ ᱮᱱᱮᱡᱛᱮᱠᱚ ᱤᱫᱤ ᱨᱩᱣᱟᱹᱲᱮᱭᱟ ᱟᱨ ᱤᱱᱟᱹ ᱫᱚᱥᱟᱨ ᱦᱤᱞᱳᱜ ᱵᱟᱦᱟ ᱫᱚᱥᱟᱨ ᱦᱤᱞᱳᱜ ᱡᱟᱦᱟᱸ ᱛᱤᱱᱟᱹᱜ ᱜᱮ ᱜᱟᱱᱚᱜ ᱥᱟᱹᱜᱟᱹᱭ ᱜᱚᱲᱚᱢᱠᱚ ᱦᱤᱞᱤᱠᱚ ᱮᱢᱟᱱ ᱜᱚᱲᱚᱢ ᱵᱩᱰᱷᱤᱠᱚ ᱮᱠᱷᱟᱱ ᱩᱱᱠᱚᱠᱚ ᱥᱟᱶ ᱫᱩᱯᱩᱞᱟᱠᱚ ᱤᱱᱟᱹ ᱛᱟᱭᱚᱢ ᱵᱟᱦᱟ ᱪᱟᱵᱟᱜᱼᱟ ᱤᱱᱠᱟᱹᱨᱮᱜᱮ